ᱱᱚᱣᱟ ᱫᱚ ᱦᱳᱭᱛᱳ ᱤᱴᱟᱹ ᱵᱷᱟᱴᱟ ᱨᱮᱱᱟᱜ ᱦᱳᱭᱛᱳ ᱢᱤᱫᱴᱤᱱ ᱯᱷᱟᱨᱢᱟ ᱵᱮᱱᱟᱣ ᱠᱟᱛᱮᱫ ᱤᱴᱟᱹ ᱠᱚ ᱡᱩᱛ ᱠᱮᱫᱟ ᱮᱨᱯᱚᱨ ᱚᱱᱟ ᱯᱷᱟᱨᱢᱟ ᱨᱮ ᱦᱳᱭ ᱤᱴᱟᱹ ᱠᱚ ᱡᱩᱛ ᱠᱟᱛᱮᱫ ᱵᱤᱵᱷᱤᱱᱱᱚ ᱡᱟᱭᱜᱟ ᱨᱮ ᱦᱩᱭᱩᱜᱼᱟ ᱥᱮ ᱫᱤᱥᱚᱢ ᱦᱚᱲ ᱠᱚ ᱚᱱᱟ ᱠᱚ ᱞᱟᱹᱜᱤᱫᱚᱜᱼᱟ ᱚᱱᱟ ᱤᱴᱟᱹ ᱠᱚ ᱤᱫᱤ ᱠᱟᱛᱮᱫ ᱱᱤᱡᱮᱨᱟᱜ ᱚᱲᱟᱜ ᱫᱩᱣᱟᱹᱨ ᱠᱚ ᱵᱮᱱᱟᱣᱟ ᱟᱨ ᱱᱤᱝᱠᱟᱹ ᱠᱟᱛᱮᱫ ᱡᱟᱦᱟᱸᱭ ᱤᱴᱟᱹ ᱵᱷᱟᱴᱟᱭ ᱵᱮᱱᱟᱣ ᱠᱟᱫᱟ ᱥᱮ ᱡᱟᱦᱟᱸᱭ ᱚᱱᱟ ᱤᱫᱤ ᱠᱟᱛᱮᱫᱼᱮ ᱪᱮᱥᱴᱟ ᱠᱟᱫᱟ ᱩᱱᱤ ᱫᱚ ᱱᱤᱝᱠᱟᱹ ᱠᱟᱛᱮᱫ ᱴᱟᱠᱟ ᱯᱚᱛᱤᱭᱟᱱ ᱦᱚᱲ ᱥᱮ ᱢᱤᱫᱴᱤᱡ ᱢᱟᱞᱤᱠ ᱞᱮᱠᱟᱭ ᱦᱩᱭ ᱫᱟᱲᱮᱭᱟᱜᱼᱟ ᱱᱚᱣᱟ ᱤᱭᱟᱹ ᱢᱟᱱᱮ

ᱤᱴᱟᱹ ᱵᱷᱟᱴᱟ ᱵᱮᱱᱟᱣ ᱠᱟᱛᱮᱫ ᱦᱩᱸ